ᱥᱮᱫᱟᱭ ᱫᱚ ᱟᱵᱚ ᱥᱟᱱᱛᱟᱞᱤ ᱯᱟᱹᱨᱥᱤ ᱫᱚ ᱚᱱᱮ ᱛᱟᱭᱚᱢ ᱨᱮᱜᱮ ᱛᱟᱦᱮᱸ ᱠᱟᱱᱟ ᱤᱝᱨᱮᱡᱤ ᱥᱚᱝᱥᱠᱨᱤᱛ ᱦᱤᱱᱫᱤ ᱵᱟᱝᱞᱟ ᱠᱚ ᱱᱚᱣᱟ ᱠᱚᱫᱚ ᱢᱟᱱᱮ ᱟᱹᱰᱤᱜᱮ ᱢᱟᱨᱟᱝ ᱜᱮᱭᱟ ᱚᱱᱟ ᱞᱟᱹᱜᱤᱫ ᱟᱵᱚᱣᱟᱜ ᱫᱚ ᱛᱟᱭᱚᱢ ᱜᱮᱭᱟ ᱟᱨ ᱛᱟᱭᱚᱢ ᱜᱮᱭᱟ ᱟᱵᱚᱨᱮᱱ ᱥᱮᱫᱟᱭ ᱫᱚ ᱢᱟᱪᱮᱫ ᱠᱚᱦᱚᱸ ᱚᱱᱠᱟ ᱵᱟᱠᱚ ᱛᱟᱦᱮᱸ ᱠᱟᱱᱟ ᱚᱞ ᱦᱚᱸ ᱵᱟᱠᱚ ᱚᱞ ᱯᱟᱲᱦᱟᱜᱼᱟ ᱛᱟᱦᱮᱱ ᱟᱨ ᱪᱮᱫ ᱢᱟᱱᱮ ᱤᱥᱠᱩᱞ ᱠᱚᱦᱚᱸ ᱵᱟᱭ ᱛᱟᱦᱮᱸ ᱠᱟᱱᱟ ᱠᱚᱞᱮᱡᱽ ᱠᱚᱦᱚᱸ ᱵᱟᱭ ᱛᱟᱦᱮᱸ ᱠᱟᱱᱟ ᱚᱱᱟ ᱞᱟᱹᱜᱤᱫ ᱛᱮ ᱟᱵᱚᱫᱚ ᱥᱟᱱᱛᱟᱞᱤ ᱯᱟᱹᱨᱥᱤ ᱫᱚ ᱛᱟᱭᱚᱢᱜᱮ ᱢᱮᱱᱟᱜᱼᱟ ᱤᱝᱨᱮᱡᱤ ᱥᱚᱝᱥᱠᱨᱤᱛ ᱠᱚᱛᱮᱜᱮ ᱛᱟᱭᱚᱢ ᱤᱫᱤ ᱠᱟᱱᱟ ᱟᱨ ᱥᱮᱫᱟᱭ ᱥᱮᱫ ᱫᱚ ᱢᱟᱱᱮ ᱟᱵᱚᱨᱮᱱ ᱦᱚᱲ ᱦᱚᱸ ᱩᱱᱟᱹᱜ ᱥᱮᱪᱮᱫ ᱵᱟᱠᱚ ᱛᱟᱦᱮᱸ ᱠᱟᱱᱟ ᱛᱟ ᱟᱹᱰᱤ ᱠᱚᱢ ᱵᱷᱟᱜᱽ ᱜᱮᱠᱚ ᱛᱟᱦᱮᱸ ᱠᱟᱱᱟ ᱢᱟᱱᱮ ᱪᱮᱫ ᱤᱧ ᱢᱮᱱᱟ ᱟᱹᱰᱤ ᱠᱚᱢ ᱜᱮᱠᱚ ᱛᱟᱦᱮᱸ ᱠᱟᱱᱟ ᱚᱱᱟ ᱞᱟᱹᱜᱤᱫᱛᱮ ᱢᱟᱱᱮ ᱱᱤᱛᱚᱝ ᱫᱚ ᱱᱟᱜ ᱵᱚᱱ ᱟᱵᱚ ᱦᱚᱸᱵᱚᱱ ᱦᱟᱨᱟ ᱵᱩᱨᱩ ᱤᱫᱤᱭᱟᱠᱟᱫ ᱛᱮ ᱢᱟᱲᱟᱝ ᱥᱮᱫ ᱵᱚᱱ ᱞᱟᱦᱟ ᱤᱫᱤ ᱭᱟᱠᱟᱫ ᱛᱮ ᱱᱤᱛᱚᱝ ᱫᱚ ᱱᱟᱦᱟᱸᱜ ᱵᱚᱱ ᱟᱵᱚᱣᱟᱜ ᱦᱚᱸ ᱥᱟᱱᱛᱟᱞᱤ ᱯᱟᱹᱨᱥᱤ ᱦᱚᱸ ᱵᱚᱱ ᱨᱟᱠᱟᱵ ᱤᱫᱤᱭᱟᱠᱟᱫᱼᱟ ᱚᱱᱟ ᱞᱟᱹᱜᱤᱫ ᱢᱟᱱᱮ ᱥᱟᱱᱟᱢ ᱠᱚᱜᱮ ᱡᱚᱛᱚ ᱠᱚᱜᱮ ᱵᱚᱱ ᱪᱮᱫ ᱤᱫᱤ ᱠᱮᱫᱟ ᱱᱤᱛᱚᱜ ᱫᱚ ᱠᱟᱹᱴᱤᱡ ᱠᱟᱹᱴᱤᱡᱛᱮ ᱢᱟᱪᱮᱫ ᱠᱚᱦᱚᱸ ᱠᱚ ᱵᱟᱲᱦᱟᱣ ᱤᱫᱤ ᱟᱠᱟᱱᱟ ᱚᱱᱟ ᱤᱱᱟᱹ ᱟᱹᱛᱩ ᱟᱹᱛᱩᱜᱮ ᱱᱤᱛᱚᱜ ᱫᱚ ᱥᱟᱱᱛᱟᱞᱤ ᱯᱟᱲᱦᱟᱜ ᱠᱚ ᱢᱮᱱᱟᱜ ᱠᱚᱣᱟ ᱟᱨ ᱢᱟᱪᱮᱫ ᱠᱚᱦᱚᱸ ᱠᱚ ᱢᱤᱢᱤᱫ ᱴᱮᱝ ᱠᱚ ᱚᱰᱳᱠ ᱤᱫᱤᱭ ᱠᱟᱱᱟ ᱚᱱᱟ ᱞᱟᱹᱜᱤᱫ ᱛᱮ ᱱᱤᱛᱚᱝ ᱫᱚ ᱦᱟᱸᱜ ᱵᱚᱱ ᱢᱟᱱᱮ ᱵᱚᱱ ᱯᱟᱹᱨᱥᱤ ᱵᱚᱱ ᱵᱟᱲᱦᱟᱣ ᱤᱫᱤ ᱠᱟᱜᱼᱟ ᱟᱨ ᱱᱤᱛᱚᱝ ᱟᱨ ᱠᱩᱲᱤ ᱜᱤᱫᱽᱨᱟᱹ ᱠᱚᱦᱚᱸ ᱟᱹᱰᱤ ᱫᱷᱮᱨ ᱜᱮᱠᱚ ᱢᱟᱲᱟᱝ ᱤᱫᱤ ᱟᱠᱟᱱᱟ ᱯᱟᱲᱦᱟᱣ ᱠᱚ ᱱᱤᱛᱚᱜ ᱡᱚᱛᱚ ᱠᱚᱜᱮ ᱠᱚᱱ ᱯᱟᱲᱦᱟᱜ ᱠᱟᱱ ᱜᱮᱭᱟ ᱠᱚ ᱟᱹᱰᱤ ᱱᱟᱯᱟᱭ ᱜᱮ ᱢᱟᱱᱮ ᱯᱟᱲᱦᱟᱜ ᱠᱟᱱᱟ ᱛᱟᱵᱚᱱ